ᱵᱷᱟᱨᱚᱛ ᱨᱮᱱ ᱮᱱᱮᱡ ᱠᱟᱨᱤᱜᱚᱞ ᱠᱚᱣᱟᱜ ᱵᱩᱞᱤᱣᱩᱰ ᱨᱮᱭᱟᱜ ᱧᱮᱞᱛᱮ ᱧᱮᱞᱚᱜ ᱠᱟᱱᱟ ᱡᱮ ᱦᱚᱨᱚᱜᱼᱵᱟᱸᱫᱮ ᱮᱱᱮᱡᱼᱥᱮᱹᱨᱮᱹᱧ ᱥᱟᱱᱟᱢᱟᱜ ᱜᱮ ᱯᱟᱞᱴᱟᱣᱟᱠᱟᱱᱟ ᱵᱷᱨᱚᱛ ᱫᱤᱥᱚᱢ ᱨᱮᱱ ᱥᱟᱱᱟᱢ ᱦᱚᱲ ᱠᱚ ᱠᱩᱥᱤᱭᱟᱜᱼᱟ ᱱᱚᱝᱠᱟᱱ ᱠᱤᱪᱷᱩ ᱡᱤᱭᱟᱹᱲ ᱮᱱᱮᱡᱼᱥᱮᱹᱨᱮᱹᱧ ᱫᱚ ᱦᱩᱭᱩᱜ ᱠᱟᱱᱟ ᱥᱚᱦᱨᱟᱭ ᱫᱚᱝ ᱯᱟᱛᱟ ᱵᱟᱦᱟ ᱰᱟᱱᱴᱟ ᱞᱟᱸᱜᱽᱬᱮ ᱮᱢᱟᱱ ᱠᱚ